ᱯᱳᱣᱨᱚᱥᱚᱵᱷᱟ ᱥᱮ ᱯᱚᱧᱪᱟᱭᱮᱛ ᱛᱚ ᱯᱳᱣᱨᱚᱥᱚᱷᱟ ᱨᱮᱫᱚ ᱰᱷᱮᱨ ᱧᱚᱜ ᱠᱟᱹᱣᱰᱤ ᱠᱚ ᱧᱟᱢᱛᱮ ᱚᱸᱰᱮ ᱫᱚ ᱚᱱᱟ ᱯᱳᱣᱨᱚᱥᱚᱵᱷᱟ ᱮᱞᱟᱠᱟ ᱨᱮᱫᱚ ᱵᱷᱟᱹᱜᱤ ᱜᱮ ᱠᱟᱹᱢᱤ ᱠᱚᱫᱚ ᱦᱩᱭ ᱵᱟᱲᱟᱜᱼᱟ ᱛᱚ ᱯᱚᱧᱪᱟᱭᱮᱛ ᱮᱞᱟᱠᱟ ᱨᱮᱫᱚ ᱠᱟᱹᱣᱰᱤ ᱠᱚ ᱛᱷᱚᱲᱟ ᱠᱚᱢ ᱠᱚ ᱧᱟᱢ ᱛᱮ ᱛᱷᱚᱲᱟ ᱠᱚᱢ ᱧᱚᱜ ᱠᱟᱹᱢᱤ ᱦᱩᱭᱩᱜᱼᱟ ᱡᱮᱢᱚᱱ ᱥᱟᱵ ᱠᱟᱜ ᱢᱮ ᱯᱚᱧᱪᱟᱭᱮᱛ ᱮᱞᱟᱠᱟ ᱨᱮᱫᱚ ᱦᱚᱨ ᱰᱟᱦᱟᱨ ᱠᱚ ᱥᱮ ᱱᱚᱣᱟ ᱦᱚᱲ ᱠᱚ ᱫᱟᱜ ᱠᱚ ᱧᱩᱭ ᱠᱩᱧ ᱠᱚ ᱥᱮ ᱥᱟᱵ ᱢᱟᱨᱥᱟᱞ ᱠᱚ ᱛᱟᱨᱯᱚᱨ ᱦᱩᱭᱩᱜᱚᱜ ᱠᱟᱱᱟ ᱡᱮ ᱱᱚᱰᱮ ᱯᱚᱧᱪᱟᱭᱮᱛ ᱮᱞᱟᱠᱟ ᱨᱮ ᱡᱚᱫᱤ ᱰᱩᱵᱟᱹ ᱠᱚ ᱦᱩᱭ ᱞᱮᱱᱠᱷᱟᱱ ᱚᱸᱰᱮ ᱦᱚᱲ ᱩᱱᱠᱩ ᱯᱚᱧᱪᱟᱭᱮᱛ ᱜᱚᱲᱚ ᱟᱠᱚ ᱥᱮ ᱦᱚᱭ ᱫᱟᱜ ᱛᱮ ᱚᱲᱟᱜ ᱠᱚ ᱨᱟᱹᱯᱩᱫ ᱮᱢᱟᱱ ᱞᱮᱱᱠᱷᱟᱱ ᱚᱸᱰᱮ ᱩᱱᱠᱩ ᱯᱚᱧᱪᱟᱭᱮᱛ ᱠᱷᱚᱱ ᱜᱚᱲᱚ ᱟᱠᱚ ᱥᱮ ᱯᱚᱧᱪᱟᱭᱮᱛ ᱮᱞᱟᱠᱟ ᱠᱷᱚᱱ ᱡᱟᱦᱟᱸ ᱠᱚ ᱞᱤᱪᱟᱹᱲ ᱜᱮ ᱦᱚᱲ ᱡᱟᱦᱟᱸᱭ ᱫᱚ ᱦᱟᱲᱟᱢ ᱵᱩᱰᱷᱤ ᱦᱚᱲ ᱠᱚ ᱥᱮ ᱨᱟᱺᱰᱤ ᱢᱟᱹᱭᱡᱩ ᱦᱚᱲ ᱠᱚ ᱱᱩᱠᱩ ᱠᱚ ᱜᱚᱲᱚ ᱟᱠᱚ ᱥᱟᱴ ᱵᱚᱪᱷᱚᱨ ᱵᱚᱭᱚᱥ ᱦᱩᱭ ᱛᱟᱭᱱᱚᱢ ᱟᱨ ᱱᱩᱠᱩ ᱯᱚᱧᱪᱟᱭᱮᱛ ᱮᱞᱟᱠᱟ ᱨᱮ ᱦᱚᱲ ᱥᱟᱱᱟᱢ ᱦᱚᱲ ᱠᱚ ᱫᱩᱲᱩᱵ ᱠᱟᱛᱮᱫ ᱡᱚᱛ ᱠᱷᱚᱱ ᱞᱤᱪᱟᱹᱲ ᱞᱟᱛᱟᱨ ᱜᱟᱛᱟᱠ ᱦᱚᱲ ᱠᱟᱱᱟ ᱠᱚ ᱡᱟᱦᱟᱸᱭ ᱱᱩᱠᱩ ᱠᱚ ᱦᱚᱲ ᱠᱚ ᱩᱛᱱᱟᱹᱣ ᱨᱟᱠᱟᱵ ᱠᱚ ᱰᱮᱵᱷᱞᱚᱯ ᱠᱚ ᱞᱟᱹᱜᱤᱫ ᱛᱮ ᱯᱚᱧᱟᱭᱮᱛ ᱠᱚᱫᱚ ᱠᱚ ᱠᱟᱹᱢᱤᱭᱮᱫ ᱠᱟᱱᱟ ᱥᱮ ᱯᱚᱧᱪᱟᱭᱮᱛ ᱮᱞᱟᱠᱟᱮ ᱱᱚᱰᱮ ᱟᱨᱦᱚᱸ ᱫᱟᱨᱮ ᱨᱚᱦᱚᱭ ᱱᱚᱣᱟ ᱠᱚᱠᱚ ᱠᱚ ᱠᱚ ᱨᱚᱦᱚᱭ ᱦᱚᱪᱚᱭᱮᱫ ᱠᱚᱣᱟ ᱠᱚ ᱥᱮ ᱯᱚᱧᱪᱟᱭᱮᱛ ᱠᱷᱚᱱ ᱵᱤᱵᱷᱤᱱᱱᱚ ᱨᱚᱠᱚᱢ ᱠᱟᱹᱴᱤᱡ ᱠᱟᱹᱴᱤᱡ ᱢᱟᱪᱷᱟ ᱧᱚᱜ ᱠᱟᱹᱢᱤᱜᱮ ᱛᱟᱦᱮᱱ ᱠᱟᱱᱟ ᱟᱫᱚ ᱵᱷᱟᱹᱜᱤ ᱜᱮᱠᱚ ᱱᱚᱣᱟ ᱠᱚᱫᱚ ᱠᱚ ᱟᱛᱳ ᱚᱲᱟᱜ ᱮᱞᱟᱠᱟ ᱨᱮᱱ ᱦᱚᱲ ᱯᱚᱧᱪᱟᱭᱮᱛ ᱦᱚᱛᱮᱡ ᱛᱮᱠᱚ ᱠᱟᱹᱢᱤᱭᱮᱫ ᱠᱟᱱᱟ ᱠᱚ ᱥᱮ ᱚᱲᱟᱜ ᱠᱚᱠᱚ ᱵᱮᱱᱟᱣ ᱟᱠᱚ ᱠᱟᱱᱟ ᱠᱚ ᱱᱮᱜᱼᱮ ᱱᱤᱭᱟᱹ ᱠᱚ ᱠᱟᱹᱢᱤ ᱠᱚᱫᱚ ᱩᱱᱞᱩ ᱯᱚᱧᱪᱟᱭᱮᱛ ᱠᱷᱚᱱ ᱫᱚᱠᱚ ᱠᱟᱹᱢᱤᱭᱮᱫ ᱠᱟᱱᱟ ᱠᱚ